ᱵᱷᱟᱨᱚᱛ ᱨᱮ ᱥᱮᱪᱮᱫ ᱵᱮᱵᱚᱥᱛᱷᱟ ᱫᱚ ᱟᱰᱤᱜᱚᱴᱟᱝ ᱢᱮᱱᱟᱜᱼᱟ ᱟᱭᱢᱟ ᱞᱮᱠᱟᱱ ᱴᱚᱴᱷᱟᱣᱟᱱ ᱠᱚ ᱢᱮᱱᱟᱜᱼᱟ ᱡᱟᱦᱟᱭ ᱤᱧᱡᱤᱱᱤᱭᱟᱨ ᱵᱮᱱᱟᱜ ᱥᱟᱱᱟᱭᱮᱭᱟ ᱩᱱᱤᱫᱚ ᱚᱱᱟ ᱞᱟᱹᱜᱤᱫ ᱵᱷᱤᱱᱟᱹᱛᱮ ᱟᱥᱲᱟ ᱢᱮᱱᱟᱜᱼᱟ ᱡᱟᱦᱟᱸᱭ ᱰᱟᱠᱴᱚᱨᱤ ᱯᱟᱲᱦᱟᱜ ᱥᱟᱱᱟᱭᱮᱭᱟ ᱩᱱᱤ ᱞᱟᱹᱜᱤᱫ ᱦᱚᱸ ᱵᱷᱤᱱᱟᱹ ᱛᱮᱜᱮ ᱠᱚ ᱵᱮᱱᱟᱣᱟᱠᱟᱜᱼᱟ ᱠᱚᱞᱮᱡᱽ ᱠᱚ ᱢᱮᱱᱠᱷᱟᱱ ᱱᱚᱣᱟ ᱵᱷᱟᱨᱚᱛ ᱫᱤᱥᱚᱢ ᱠᱷᱚᱱ ᱟᱨᱦᱚᱸ ᱮᱴᱟᱜ ᱫᱤᱥᱚᱢ ᱥᱮᱫ ᱨᱮᱱᱟᱝ ᱫᱚ ᱟᱨᱦᱚᱸ ᱵᱷᱤᱱᱟᱹ ᱞᱮᱠᱟᱱ ᱥᱮᱪᱮᱫ ᱠᱚ ᱢᱮᱱᱟᱜᱼᱟ ᱚᱸᱰᱮ ᱫᱚ ᱵᱤᱰᱭᱳ ᱜᱮᱢ ᱠᱚᱠᱚ ᱪᱮᱫ ᱠᱚᱣᱟ ᱟᱨ ᱟᱭᱢᱟ ᱞᱮᱠᱟᱱ ᱤᱱᱴᱟᱨᱱᱮᱴ ᱵᱟᱨᱮᱛᱮ ᱯᱟᱲᱦᱟᱣ ᱠᱚ ᱞᱟᱹᱭᱟᱠᱚᱣᱟ ᱢᱮᱱᱠᱷᱟᱱ ᱩᱱᱟᱹᱜ ᱫᱚ ᱟᱵᱚ ᱵᱷᱟᱨᱚᱛ ᱫᱤᱥᱚᱢ ᱨᱮᱫᱚ ᱥᱮᱪᱮᱫ ᱥᱩᱵᱤᱫᱷᱟ ᱫᱚ ᱩᱯᱚᱞᱚᱵᱫᱷᱚ ᱵᱟᱹᱱᱩᱜ ᱟᱠᱟᱫᱟ ᱢᱮᱱᱠᱷᱟᱱ ᱞᱟᱦᱟᱛᱮ ᱪᱟᱞᱟᱜ ᱞᱟᱹᱜᱤᱫ ᱠᱩᱨᱩᱢᱩᱴᱩᱵᱚᱱ ᱪᱷᱩᱴᱟᱹᱣᱟᱠᱟᱱ ᱜᱮᱭᱟ ᱢᱮᱱᱟᱜ ᱠᱚᱣᱟ ᱚᱱᱠᱟᱜᱮ ᱟᱭᱢᱟ ᱥᱮᱬᱟ ᱦᱚᱲ ᱠᱚ ᱠᱤ ᱟᱨᱦᱚᱸ ᱞᱟᱦᱟᱥᱮᱫ ᱪᱟᱞᱟᱜ ᱞᱟᱹᱜᱤᱫ ᱠᱚ ᱨᱤᱠᱟᱹᱭᱮᱫᱟ